ᱦᱮᱸ ᱱᱚᱝᱠᱟᱱ ᱟᱞᱮ ᱴᱚᱴᱷᱟᱨᱮ ᱟᱞᱮ ᱥᱩᱨᱼᱥᱩᱯᱩᱨ ᱠᱚᱨᱮ ᱫᱚ ᱰᱩᱞᱩᱝ ᱜᱟᱹᱰᱤ ᱥᱮ ᱵᱟᱭᱤᱠ ᱢᱚᱴᱚᱨ ᱠᱚᱛᱮᱜᱮ ᱵᱮᱥᱤᱨ ᱵᱷᱟᱜᱽᱞᱮ ᱦᱤᱡᱩᱜ ᱥᱮᱱᱚᱜᱼᱟ ᱟᱨ ᱱᱚᱝᱠᱟ ᱠᱟᱹᱴᱤᱡ ᱥᱩᱨ ᱵᱟᱝ ᱨᱮᱦᱚᱸ ᱠᱟᱹᱴᱤᱡ ᱥᱟᱺᱜᱤᱧ ᱧᱚᱜ ᱨᱮᱫᱚ ᱵᱷᱤᱲ ᱵᱚᱞᱛᱮ ᱱᱚᱣᱟ ᱟᱞᱮ ᱥᱤᱞᱫᱟᱹ ᱠᱷᱚᱱ ᱡᱷᱟᱲᱜᱨᱟᱢ ᱵᱟᱥ ᱛᱮ ᱦᱤᱡᱩᱜ ᱥᱮᱱᱚᱜ ᱦᱚᱸ ᱢᱚᱴᱚᱨ ᱜᱟᱹᱰᱤ ᱟᱭᱢᱟ ᱟᱭᱢᱟ ᱜᱟᱹᱰᱤ ᱠᱚᱜᱮ ᱦᱤᱡᱩᱜ ᱥᱮᱱᱚᱜᱼᱟ ᱚᱱᱟ ᱠᱚᱛᱮ ᱜᱮ ᱵᱷᱤᱲ ᱢᱮᱱᱟᱜᱼᱟ ᱟᱨ ᱚᱱᱟ ᱠᱷᱚᱱ ᱥᱟᱺᱜᱤᱧ ᱪᱟᱞᱟᱜ ᱫᱚ ᱴᱨᱮ ᱱ ᱡᱮᱢᱚᱱ ᱡᱷᱟᱲᱜᱨᱟᱢ ᱡᱷᱟᱲᱜᱨᱟᱢ ᱠᱷᱚᱱ ᱠᱷᱚᱲᱚᱜᱽᱯᱩᱨ ᱠᱷᱚᱲᱚᱜᱽᱯᱩᱨ ᱠᱷᱚᱱ ᱦᱟᱣᱲᱟ ᱚᱱᱟ ᱠᱚᱛᱮ ᱦᱤᱡᱩᱜ ᱥᱮᱱᱚᱜ ᱦᱩᱭᱩᱜᱼᱟ ᱟᱨ ᱫᱟᱬᱟᱱ ᱠᱚᱨᱮ ᱫᱚ ᱥᱩᱨ ᱠᱚᱨᱮ ᱠᱷᱟᱱ ᱫᱚ ᱰᱩᱞᱩᱝ ᱜᱟᱹᱰᱤ ᱠᱚᱛᱮ ᱟᱨ ᱥᱟᱺᱜᱤᱧ ᱠᱚᱨᱮ ᱠᱷᱟᱱ ᱫᱚ ᱨᱤᱡᱟᱨᱵᱷ ᱵᱟᱥ ᱠᱤᱢᱵᱟ ᱴᱨᱮ ᱱ ᱯᱷᱮ ᱨᱮ ᱱ ᱠᱚᱛᱮ ᱫᱟᱬᱟᱱ ᱠᱚ ᱪᱟᱞᱟᱣ ᱦᱩᱭᱩᱜᱼᱟ